ᱚᱠᱛᱚ ᱞᱟᱦᱟᱜ ᱥᱟᱶ ᱥᱟᱶᱛᱮ ᱵᱮᱝᱜᱚᱞ ᱨᱮᱭᱟᱜ ᱞᱟᱠᱪᱟᱨ ᱥᱮ ᱵᱤᱨᱤᱫ ᱟᱱ ᱥᱮᱨᱣᱟ ᱠᱚᱦᱚᱸ ᱞᱟᱦᱟ ᱥᱮᱱᱚᱜ ᱠᱟᱱᱟ ᱡᱮᱞᱮᱠᱟ ᱯᱟᱹᱦᱤᱞ ᱫᱚ ᱡᱟᱦᱟᱸ ᱞᱟᱭᱼᱞᱟᱠᱪᱟᱨ ᱠᱚ ᱮᱱᱮᱡ ᱥᱮᱨᱮᱧ ᱠᱚ ᱛᱟᱦᱮᱸ ᱠᱟᱱᱟ ᱱᱟᱦᱟᱜ ᱫᱚ ᱚᱱᱟ ᱠᱷᱚᱱᱟᱜ ᱵᱷᱮᱜᱟᱨ ᱥᱮ ᱟᱹᱫᱷᱩᱱᱤᱠ ᱞᱟᱠᱪᱟᱨ ᱦᱚᱸ ᱠᱟᱹᱪ ᱥᱚᱲᱚ ᱢᱮᱥᱟᱜ ᱠᱟᱱᱟ ᱮᱴᱟᱜ ᱮᱴᱟᱜ ᱡᱟᱹᱛᱤ ᱠᱚᱣᱟᱜ ᱧᱮᱞ ᱛᱮ ᱟᱵᱚᱣᱟᱜ ᱞᱟᱠᱪᱟᱨ ᱨᱮᱦᱚᱸ ᱚᱱᱟ ᱠᱚ ᱥᱚᱲᱚ ᱵᱚᱞᱚ ᱞᱮᱠᱟᱱ ᱜᱷᱚᱴᱚᱱᱟ ᱦᱚᱸ ᱵᱤᱵᱷᱤᱱᱱᱚ ᱴᱚᱴᱷᱟᱨᱮ ᱧᱮᱞ ᱧᱟᱢᱚᱜ ᱠᱟᱱᱟ ᱵᱤᱨᱤᱫ ᱟᱱ ᱥᱮᱨᱣᱟ ᱠᱚ ᱥᱮ ᱠᱚᱨᱢᱚ ᱥᱤᱞᱯᱚ ᱡᱟᱦᱟᱸ ᱠᱟᱢᱟᱨ ᱠᱩᱝᱠᱟᱹᱞ ᱢᱟᱦᱞᱮ ᱛᱟᱱᱛᱤ ᱠᱚ ᱞᱟᱦᱟᱛᱮ ᱡᱮ ᱨᱚᱠᱚᱢ ᱠᱚ ᱠᱟᱹᱢᱤᱭᱮᱫ ᱛᱟᱦᱮᱸᱫᱼᱟ ᱚᱱᱟ ᱦᱚᱸ ᱱᱟᱦᱟᱜ ᱫᱤᱱ ᱫᱚ ᱟᱹᱫᱷᱩᱱᱤᱠ ᱨᱮᱱᱟᱜ ᱢᱤᱫᱴᱟᱱ ᱪᱷᱳᱣᱟ ᱧᱮᱧᱟᱢᱚᱜ ᱠᱟᱱᱟ ᱚᱱᱟ ᱠᱚᱦᱚᱸ ᱩᱱᱠᱩᱣᱟᱜ ᱵᱮᱱᱟᱣ ᱡᱤᱱᱤᱥ ᱠᱚᱦᱚᱸ ᱟᱹᱫᱷᱩᱱᱤᱠ ᱠᱚᱨᱚᱱ ᱧᱮᱧᱟᱢᱚᱜ ᱠᱟᱱᱟ ᱯᱳᱭᱞᱳ ᱛᱮ ᱠᱩᱝᱠᱟᱹᱞ ᱡᱮᱢᱚᱱ ᱴᱩᱠᱩᱪ ᱪᱮᱞᱟᱝ ᱜᱮᱠᱚ ᱵᱮᱱᱟᱣᱮᱫ ᱛᱟᱦᱮᱸᱱᱟ ᱱᱮᱛᱟᱨ ᱫᱚ ᱩᱱᱠᱩ ᱠᱩᱝᱠᱟᱹᱞ ᱜᱮ ᱱᱟᱱᱟ ᱦᱩᱱᱟᱹᱨ ᱯᱷᱩᱞᱫᱟᱹᱱᱤ ᱴᱚᱵ ᱥᱮ ᱚᱲᱟᱜ ᱥᱟᱡᱟᱣ ᱨᱮᱱᱟᱜ ᱡᱤᱱᱤᱥ ᱠᱚᱦᱚᱸ ᱠᱚ ᱵᱮᱱᱟᱣ ᱮᱫᱟ ᱢᱟᱦᱞᱮ ᱠᱚ ᱯᱳᱭᱞᱳ ᱫᱚ ᱦᱟᱴᱟᱜ ᱥᱮ ᱡᱷᱚᱲᱟ ᱠᱚ ᱥᱮ ᱴᱩᱝᱠᱤ ᱠᱚ ᱵᱮᱱᱟᱣᱮᱜ ᱛᱟᱦᱮᱸᱫ ᱱᱮᱛᱟᱨ ᱫᱚ ᱚᱱᱟ ᱥᱟᱶ ᱥᱟᱶᱛᱮ ᱱᱟᱱᱟ ᱦᱩᱱᱟᱹᱨ ᱚᱲᱟᱜ ᱥᱟᱡᱟᱣ ᱨᱮᱱᱟᱜ ᱡᱤᱱᱤᱥ ᱠᱚᱦᱚᱸ ᱠᱚ ᱵᱮᱱᱟᱣᱮᱫ ᱫᱟ ᱛᱟᱹᱛᱤ ᱠᱚᱦᱚᱸ ᱦᱚᱨᱚᱜ ᱵᱟᱸᱫᱮ ᱞᱟᱹᱜᱤᱫ ᱢᱳᱴᱟ ᱜᱮᱸᱫᱟᱜ ᱵᱮᱱᱟᱣ ᱛᱟᱦᱮᱸᱫ ᱞᱟᱦᱟᱛᱮ ᱱᱮᱛᱟᱨ ᱫᱚ ᱚᱱᱟ ᱠᱚᱨᱮ ᱟᱹᱰᱤ ᱞᱮᱠᱟᱱᱟᱜ ᱱᱚᱠᱥᱟ ᱟᱛᱮᱫ ᱡᱤᱱᱤᱥ ᱠᱚ ᱵᱮᱱᱟᱣᱫᱟ ᱮᱴᱟᱜ ᱮᱴᱟᱜ ᱞᱟᱠᱪᱟᱨ ᱦᱚᱸ ᱤᱱᱠᱟᱹᱜᱮ ᱟᱹᱫᱷᱩᱱᱤᱠ ᱟᱹᱰᱤ ᱠᱤᱪᱷᱩ ᱥᱟᱞᱟᱜ ᱜᱮ ᱢᱮᱥᱟ ᱠᱟᱛᱮᱫ ᱱᱟᱣᱟ ᱠᱟᱭᱛᱮ ᱟᱵᱚ ᱥᱟᱢᱟᱝ ᱨᱮ ᱩᱫᱩᱜ ᱥᱚᱫᱚᱨᱚᱜ ᱠᱟᱱᱟ